ᱤᱧᱟᱹᱜ ᱡᱟᱣᱨᱟᱣᱟᱠᱟᱱ ᱡᱟᱦᱟᱸ ᱡᱤᱱᱤᱥ ᱚᱱᱟ ᱫᱚ ᱛᱮᱢᱚᱱ ᱠᱤᱪᱷᱩ ᱡᱤᱱᱤᱥ ᱫᱚ ᱵᱟᱹᱱᱩᱜ ᱛᱤᱧᱟᱹ ᱠᱟᱨᱚᱱ ᱫᱚ ᱥᱚᱦᱚᱨ ᱵᱟᱡᱟᱨ ᱨᱮᱞᱮ ᱛᱟᱦᱮᱱᱟ ᱜᱚᱲᱚᱢ ᱠᱩᱲᱤᱦᱚᱸ ᱵᱟᱹᱱᱩᱜ ᱠᱤᱱᱟ ᱡᱮ ᱞᱟᱦᱟᱛᱮ ᱞᱮᱠᱟᱱ ᱞᱟᱦᱟᱸ ᱨᱮᱱᱟᱜ ᱡᱟᱦᱟᱸ ᱡᱤᱱᱤᱥ ᱠᱚ ᱚᱱᱟᱠᱤᱱ ᱫᱚᱦᱚᱣᱟᱠᱟᱫᱟ ᱛᱚ ᱤᱧ ᱴᱷᱮᱱ ᱫᱚ ᱡᱟᱦᱟᱸ ᱡᱤᱱᱤᱥ ᱢᱮᱱᱟᱜᱼᱟ ᱚᱱᱟᱫᱚ ᱯᱚᱛᱚᱵᱽ ᱟᱹᱰᱤ ᱥᱮᱫᱟᱭ ᱨᱮᱱᱟᱜ ᱯᱚᱛᱚᱵᱽ ᱚᱱᱟ ᱯᱚᱛᱚᱵᱽ ᱫᱚ ᱤᱧ ᱴᱷᱮᱱ ᱟᱹᱰᱤ ᱜᱮ ᱜᱚᱱᱚᱝᱟᱱᱟᱝ ᱪᱮᱫᱟᱜ ᱥᱮ ᱱᱮᱛᱟᱨ ᱠᱚ ᱱᱮᱛᱟᱨ ᱡᱟᱦᱟᱸ ᱯᱚᱛᱚᱵᱮᱢ ᱧᱮᱞᱟ ᱚᱱᱟ ᱫᱚᱢ ᱧᱮᱞᱟ ᱜᱤᱫᱽᱨᱟᱹ ᱠᱚᱢ ᱠᱚ ᱵᱩᱡᱟ ᱟᱨ ᱵᱟᱹᱲᱛᱤ ᱜᱮ ᱪᱷᱚᱵᱤ ᱛᱮ ᱯᱮᱨᱮᱡ ᱟᱠᱟᱱᱟ ᱛᱚ ᱚᱱᱠᱟ ᱵᱷᱟᱵᱮ ᱜᱤᱫᱽᱨᱟᱹ ᱠᱚ ᱵᱟᱠᱚ ᱵᱩᱡᱽ ᱫᱟᱲᱮᱭᱟᱜ ᱠᱟᱱᱟ ᱛᱚ ᱚᱱᱠᱟ ᱜᱮ ᱜᱤᱫᱽᱨᱟᱹ ᱥᱮᱸᱫᱽᱨᱟᱼᱥᱮᱸᱫᱽᱨᱟ ᱛᱮ ᱤᱧ ᱴᱷᱮᱱᱟᱜ ᱤᱧ ᱴᱷᱮᱱ ᱯᱚᱛᱚᱵᱽ ᱠᱚ ᱦᱩᱫᱤᱥ ᱧᱟᱢᱟᱠᱟᱫᱟ ᱛᱚ ᱚᱱᱟ ᱯᱚᱛᱚᱵᱽ ᱧᱟᱢ ᱠᱟᱛᱮᱫ ᱩᱱᱠᱩ ᱟᱹᱰᱤ ᱜᱟᱱ ᱥᱩᱵᱤᱫᱷᱟ ᱠᱚ ᱧᱟᱢᱟᱠᱟᱫᱟ ᱟᱠᱚ ᱴᱷᱮᱱ ᱚᱱᱟ ᱯᱚᱛᱚᱵᱽ ᱟᱹᱰᱤ ᱜᱟᱱ ᱜᱮ ᱜᱚᱱᱚᱝᱟᱱᱟᱜ ᱤᱧ ᱴᱷᱮᱱ ᱦᱚᱸ ᱜᱚᱱᱚᱝᱟᱱᱟᱜ ᱟᱞᱮ ᱴᱷᱮᱱ ᱫᱚ ᱚᱱᱠᱟ ᱢᱩᱫᱨᱟ ᱥᱮ ᱥᱴᱮᱢᱯ ᱥᱮ ᱪᱟᱹᱴᱟᱹᱱᱤ ᱨᱮᱱᱟᱜ ᱡᱤᱱᱤᱥ ᱠᱚᱫᱚ ᱵᱟᱹᱱᱩᱜ ᱵᱟᱹᱱᱩᱜ ᱛᱟᱞᱮᱭᱟ ᱚᱱᱟᱛᱮ ᱯᱚᱛᱚᱵᱽ ᱨᱮᱱᱟᱜ ᱠᱟᱛᱷᱟᱜᱤᱧ ᱞᱟᱹᱭ ᱠᱮᱫᱟ ᱯᱚᱛᱚᱵᱽ ᱯᱟᱲᱦᱟᱣ ᱠᱟᱛᱮᱫ ᱚᱱᱟ ᱯᱚᱛᱚᱵᱽ ᱯᱟᱲᱦᱟᱣ ᱠᱟᱛᱮᱫ ᱡᱟᱦᱟᱸ ᱛᱤᱱᱟᱹᱜ ᱵᱷᱟᱜᱮ ᱠᱟᱹᱴᱤᱡ ᱨᱤᱧ ᱵᱩᱡᱽ ᱟᱠᱟᱫᱟ ᱱᱮᱛᱟᱨᱟᱜ ᱫᱚ ᱚᱱᱠᱟᱱ ᱯᱚᱛᱚᱵᱽ ᱫᱚ ᱵᱟᱢ ᱧᱟᱢᱟ ᱵᱮᱥᱤ ᱚᱱᱠᱟᱱᱟᱜ ᱯᱚᱛᱚᱵᱽ ᱨᱮᱱᱟᱜ ᱪᱚᱞ ᱜᱮ ᱵᱟᱹᱱᱩᱜᱼᱟ ᱵᱟᱡᱟᱨ ᱠᱚᱨᱮ ᱦᱚᱸ ᱱᱮᱛᱟᱨ ᱯᱚᱛᱚᱵᱮᱢ ᱧᱮᱞᱟ ᱪᱷᱚᱵᱤ ᱵᱷᱚᱨᱛᱤ ᱠᱤᱱᱛᱩ ᱵᱩᱡᱽ ᱨᱮᱱᱟᱜ ᱫᱚ ᱠᱚᱱᱚ ᱤᱭᱟᱹ ᱵᱟᱢ ᱧᱟᱢᱟ ᱛᱚ ᱚᱱᱟᱛᱮ ᱤᱧ ᱴᱷᱮᱱ ᱚᱱᱟ ᱯᱚᱛᱚᱵᱽ ᱟᱹᱰᱤ ᱜᱮ ᱜᱚᱱᱚᱝᱟᱱᱟᱝ ᱟᱹᱰᱤ ᱜᱮ ᱪᱷᱟᱯᱟᱣᱟᱱᱟᱜ ᱢᱤᱫᱴᱮᱱ ᱯᱚᱛᱚᱵᱽ ᱠᱟᱱᱟ